ᱦᱮᱸ ᱟᱪᱪᱷᱟ ᱤᱭᱟᱹ ᱦᱮᱞᱳ ᱤᱧ ᱫᱚ ᱪᱟᱢᱯᱟ ᱢᱩᱨᱢᱩ ᱠᱟᱹᱱᱟᱹᱧ ᱵᱟᱨᱚ ᱫᱩᱣᱟᱨᱤ ᱨᱟᱭᱜᱚᱧᱡ ᱩᱛᱛᱚᱨᱫᱤᱱᱟᱡᱯᱩᱨ ᱠᱷᱚᱱ ᱤᱧ ᱢᱮᱱ ᱮᱫᱟ ᱟᱪᱪᱷᱟ ᱩ ᱱᱠᱩ ᱤᱭᱟᱹ ᱢᱟᱱᱮ ᱩᱱᱠᱩ ᱞᱟᱹᱴᱩ ᱞᱟᱹᱴᱩ ᱥᱚᱨᱤᱨᱤᱠ ᱦᱚᱲᱟᱜ ᱧᱩᱛᱩᱢ ᱵᱟᱰᱟᱭ ᱥᱟᱱᱟᱧ ᱠᱟᱱᱟ ᱟᱨᱠᱤ ᱦᱳᱭ ᱦᱳᱭ ᱥᱚᱢᱟᱡᱽ ᱥᱩᱥᱟᱹᱨ ᱦᱚᱲ ᱩᱱᱠᱩᱣᱟᱜ ᱧᱩᱛᱩᱢ ᱟᱨᱠᱤ ᱵᱟᱰᱟᱭ ᱥᱟᱱᱟᱧ ᱠᱟᱱᱟ

ᱦᱮᱸ ᱦᱮᱸ

ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱦᱮᱸ ᱦᱮᱸ ᱟᱪᱪᱷᱟ ᱦᱳᱭ ᱚᱱᱟ ᱜᱮ ᱟᱨᱠᱤ ᱵᱟᱰᱟᱭ ᱥᱟᱱᱟᱧ ᱠᱟᱱᱟ ᱟᱫᱚᱧ ᱵᱟᱰᱟᱭ ᱠᱮᱫᱟ ᱤᱱᱟᱹᱜᱮ ᱴᱷᱤᱠᱜᱮᱭᱟ ᱛᱚᱵᱮ ᱦᱮᱸ ᱴᱷᱤᱠᱜᱮᱭᱟ ᱛᱚᱵᱮ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱯᱷᱳᱱ ᱵᱟᱲᱟᱭᱟᱹᱧ ᱦᱮᱸ ᱦᱮᱸ ᱟᱪᱪᱷᱟ ᱟᱪᱪᱷᱟ ᱟᱪᱪᱷᱟ ᱴᱷᱤᱠᱟᱹᱱ ᱜᱮᱭᱟ ᱴᱷᱤᱠᱟᱹᱱ ᱜᱮᱭᱟ ᱦᱮᱸ ᱦᱮᱸ ᱴᱷᱤᱠᱟᱹᱱ ᱜᱮᱭᱟ ᱢᱟ ᱛᱚᱵᱮ ᱞᱟᱝ ᱫᱚᱦᱚ ᱠᱟᱜ ᱠᱟᱱᱟ ᱟᱪᱪᱷᱟ ᱴᱷᱤᱠᱜᱮᱭᱟ